ᱜᱚᱨᱚᱢ ᱫᱤᱱ ᱢᱮᱱᱛᱮ ᱥᱳᱞᱳᱥᱚ ᱴᱟᱠᱟ ᱨᱮᱭᱟᱜ ᱢᱤᱫᱴᱮᱡ ᱯᱷᱮᱱᱤᱧ ᱦᱟᱛᱟᱣ ᱞᱮᱫᱟ ᱡᱟᱦᱟᱸ ᱨᱮᱭᱟᱜ ᱫᱚ ᱢᱤᱫ ᱵᱚᱪᱷᱚᱨ ᱨᱮᱭᱟᱜ ᱜᱮᱨᱮᱱᱴᱤ ᱛᱟᱦᱮᱞᱮᱱᱟ ᱠᱤᱱᱛᱩ ᱵᱟᱨ ᱪᱟᱸᱫᱚ ᱨᱮᱜᱮ ᱚᱱᱟ ᱫᱚ ᱵᱟᱹᱲᱤᱡ ᱮᱱᱟ ᱤᱧ ᱫᱚ ᱱᱚᱝᱠᱟ ᱫᱚ ᱵᱟᱹᱧ ᱟᱥᱟᱣ ᱠᱟᱱ ᱛᱟᱦᱮᱱᱚᱜᱼᱟ ᱡᱮ ᱢᱤᱫ ᱵᱚᱪᱷᱚᱨ ᱨᱮᱭᱟᱜ ᱜᱮᱨᱮᱱᱴᱤ ᱮᱢ ᱠᱟᱛᱮ ᱤᱱᱟᱹᱜ ᱴᱟᱠᱟ ᱛᱮ ᱠᱤᱨᱤᱧ ᱠᱟᱛᱮ ᱦᱚᱸ ᱵᱟᱨ ᱪᱟᱸᱫᱳ ᱪᱟᱞᱟᱜᱼᱟ